ᱤᱧᱟᱹᱜ ᱚᱲᱟᱜ ᱥᱮ ᱜᱷᱟᱨᱚᱸᱡᱽ ᱨᱮᱭᱟᱜ ᱠᱟᱹᱢᱤ ᱥᱟᱶ ᱥᱟᱶᱛᱮ ᱤᱧᱟᱹᱜ ᱱᱟᱯᱟᱭ ᱫᱤᱥᱼᱦᱩᱫᱤᱥ ᱫᱚ ᱦᱩᱭᱩᱜ ᱠᱟᱱᱟ ᱱᱚᱜᱼᱚᱭ ᱡᱮ ᱟᱞᱮ ᱢᱟᱱᱮ ᱫᱤᱱᱟᱹᱢ ᱚᱲᱟᱜ ᱨᱮᱢᱟ ᱠᱟᱹᱢᱤ ᱠᱩᱲᱤ ᱜᱤᱫᱽᱨᱟᱹ ᱢᱟ ᱠᱟᱹᱢᱤ ᱦᱩᱭᱟ ᱦᱩᱭᱩᱜᱼᱟ ᱛᱚ ᱟᱫᱚ ᱚᱱᱟ ᱠᱟᱹᱢᱤ ᱠᱚ ᱥᱟᱹᱛ ᱵᱟᱲᱟ ᱠᱟᱛᱮᱫ ᱥᱮ ᱠᱟᱹᱢᱤ ᱠᱚ ᱫᱟᱠᱟ ᱩᱛᱩ ᱥᱟᱹᱛ ᱥᱮ ᱱᱚᱝᱟ ᱡᱚᱜ ᱜᱤᱰᱤ ᱥᱟᱹᱛ ᱠᱟᱛᱮᱫ ᱚᱱᱟ ᱠᱚ ᱚᱱᱟ ᱠᱟᱹᱢᱤ ᱠᱚ ᱥᱟᱹᱛ ᱠᱟᱛᱮᱫ ᱫᱚ ᱟᱞᱮ ᱫᱚ ᱢᱟᱱᱮ ᱵᱟᱹᱭᱦᱟᱹᱲ ᱠᱟᱹᱢᱤ ᱦᱚᱸᱞᱮ ᱪᱟᱞᱟᱜ ᱜᱮᱭᱟ ᱵᱟᱹᱭᱦᱟᱹᱲ ᱠᱟᱹᱢᱤ ᱨᱮᱫᱚ ᱫᱷᱚᱨᱚ ᱠᱟᱹᱢᱤᱭᱟᱞᱮ ᱟᱸᱜᱷᱟᱬ ᱥᱚᱢᱚᱭ ᱫᱚ ᱦᱩᱲᱩ ᱞᱮ ᱜᱮᱫᱟ ᱟᱨ ᱦᱩᱲᱩ ᱜᱮᱫ ᱠᱟᱛᱮᱫ ᱦᱩᱲᱩ ᱜᱮᱫ ᱠᱟᱛᱮᱫ ᱟᱹᱜᱩᱭᱟᱞᱮ ᱟᱹᱜᱩ ᱠᱟᱛᱮᱫ ᱟᱹᱜᱩ ᱠᱟᱛᱮᱫ ᱫᱚ ᱮᱱᱛᱮᱫ ᱟᱹᱜᱩ ᱠᱟᱛᱮᱫ ᱞᱮ ᱫᱟᱞᱟ ᱫᱟᱞ ᱠᱟᱛᱮᱫ ᱛᱤᱠᱤ ᱦᱩᱭᱩᱜᱼᱟ ᱛᱤᱠᱤ ᱠᱟᱛᱮᱫ ᱛᱤᱠᱤ ᱠᱟᱛᱮᱫ ᱪᱟᱣᱞᱮ ᱦᱩᱭᱩᱜᱼᱟ ᱪᱟᱣᱞᱮ ᱠᱟᱛᱮᱫ ᱪᱟᱣᱞᱮ ᱠᱟᱛᱮᱫ ᱫᱚ ᱡᱚᱢ ᱦᱩᱭᱩᱜᱼᱟ ᱟᱨ ᱟᱨ ᱚᱱᱟ ᱠᱚ ᱤᱭᱟᱹ ᱠᱟᱛᱮᱫ ᱫᱚ ᱱᱚᱱᱛᱮ ᱟᱞᱩ ᱟᱞᱩ ᱠᱩᱲᱪᱟᱹ ᱵᱮᱸᱜᱟᱬ ᱠᱚᱞᱮ ᱪᱟᱥᱵᱟᱥᱟ ᱚᱱᱟ ᱠᱚ ᱵᱟᱡᱟᱨ ᱠᱚᱦᱚᱸᱞᱮ ᱤᱫᱤ ᱜᱮᱭᱟ ᱵᱟᱡᱟᱨ ᱟᱹᱠᱷᱨᱤᱧ ᱛᱮ ᱟᱨ ᱚᱲᱟᱜ ᱨᱮᱱᱟᱜ ᱠᱟᱹᱢᱤ ᱠᱚᱦᱚᱸ ᱠᱟᱡᱟᱠ ᱜᱮᱞᱮ ᱠᱟᱹᱢᱤᱭᱟ ᱟᱨ ᱱᱚᱣᱟ ᱵᱟᱡᱟᱨ ᱨᱮ ᱢᱟᱱᱮ ᱚᱱᱟ ᱟᱞᱩ ᱵᱮᱸᱜᱟᱬ ᱠᱩᱲᱪᱟᱹ ᱱᱚᱣᱟ ᱠᱚᱦᱚᱸ ᱞᱮ ᱨᱟᱠᱟᱵᱽ ᱵᱟᱲᱟᱭ ᱜᱮᱭᱟ ᱵᱟᱡᱟᱨ ᱠᱚᱦᱚᱸᱞᱮ ᱤᱫᱤᱭ ᱜᱮᱭᱟ